ᱤᱧᱤᱡ ᱠᱩᱥᱤ ᱨᱤᱱᱤᱡ ᱠᱟᱹᱨᱤᱜᱚᱞ ᱫᱚᱭ ᱦᱩᱭᱩᱜ ᱠᱟᱱᱟ ᱤᱧ ᱢᱟᱹᱢᱩ ᱱᱤᱡᱮ ᱤᱧ ᱢᱟᱹᱢᱩ ᱡᱟᱦᱟᱸ ᱫᱚ ᱟᱡᱟᱜ ᱪᱤᱛᱟᱹᱨ ᱧᱮᱞᱛᱮ ᱟᱞᱮ ᱟᱹᱰᱤ ᱨᱟᱹᱥᱠᱟᱹᱞᱮ ᱵᱩᱡᱷᱟᱹᱣ ᱛᱟᱦᱮᱱᱟ ᱢᱚᱱᱮᱨᱮ ᱟᱹᱭᱠᱟᱹᱣ ᱦᱤᱡᱩᱜᱼᱟ ᱠᱤ ᱟᱡ ᱡᱟᱦᱟᱸ ᱞᱮᱠᱟᱭ ᱛᱮᱭᱟᱨ ᱫᱟᱲᱮᱭᱟᱜ ᱠᱟᱱᱟ ᱟᱞᱮ ᱦᱚᱸ ᱚᱱᱠᱟ ᱜᱮᱞᱮ ᱛᱮᱭᱟᱨ ᱫᱟᱲᱮᱭᱟᱜ ᱢᱟ ᱟᱡᱟᱜ ᱧᱮᱞ ᱛᱮ ᱟᱹᱰᱤ ᱨᱟᱹᱥᱠᱟᱹ ᱞᱮ ᱵᱩᱡᱷᱟᱹᱣᱟ ᱠᱤ ᱟᱡ ᱱᱩᱱᱟᱹᱜ ᱱᱟᱯᱟᱭᱮ ᱛᱮᱭᱟᱨ ᱫᱟᱲᱮᱭᱟᱜ ᱠᱟᱱᱟ ᱮᱱᱠᱷᱟᱱ ᱟᱞᱮᱭᱟᱜ ᱢᱚᱱᱮᱨᱮ ᱦᱮᱡ ᱮᱱᱟ ᱟᱹᱵᱤᱱ ᱱᱩᱱᱟᱹᱜ ᱪᱮᱦᱨᱟ ᱵᱤᱱ ᱛᱮᱭᱟᱨ ᱫᱟᱲᱮᱭᱟᱜ ᱠᱟᱱᱟ ᱟᱞᱮ ᱦᱚᱸ ᱪᱮᱫ ᱟᱞᱮ ᱵᱤᱱ ᱮᱱᱠᱷᱟᱱ ᱟᱡ ᱦᱚᱸ ᱦᱮᱸ ᱞᱟᱹᱭ ᱠᱮᱜᱼᱟᱭ ᱟᱡ ᱪᱮᱫᱚᱜ ᱞᱟᱹᱜᱤᱫ ᱮ ᱥᱟᱯᱲᱟᱣ ᱮᱱᱟ ᱚᱱᱟ ᱥᱟᱶᱛᱮ ᱟᱞᱮ ᱦᱚᱸ ᱪᱮᱫᱚᱜ ᱞᱟᱹᱜᱤᱫ ᱞᱮ ᱥᱟᱯᱲᱟᱣ ᱮᱱᱟ ᱪᱮᱫᱚᱜ ᱞᱟᱹᱜᱤᱫ ᱛᱮ ᱯᱮᱱᱥᱤᱞ ᱨᱟᱵᱟᱨ ᱠᱟᱴᱟᱨ ᱥᱟᱶᱛᱮ ᱯᱩᱸᱰ ᱠᱟᱜᱚᱡᱽ ᱚᱱᱟᱠᱚ ᱡᱚᱛᱚ ᱞᱮ ᱧᱟᱢ ᱥᱟᱢᱴᱟᱣ ᱠᱮᱜᱼᱟ ᱧᱟᱢ ᱥᱟᱢᱴᱟᱣ ᱠᱟᱛᱮ ᱫᱤᱱ ᱜᱮ ᱟᱹᱭᱩᱵ ᱵᱮᱲᱟ ᱟᱡ ᱥᱟᱶ ᱛᱮᱞᱮ ᱫᱩᱲᱩᱵ ᱛᱟᱦᱮᱱᱟ ᱚᱱᱟ ᱪᱤᱛᱟᱹᱨ ᱵᱮᱱᱟᱣ ᱞᱟᱹᱜᱤᱫ ᱛᱮ ᱫᱤᱱ ᱜᱮ ᱵᱷᱮᱜᱟᱨ ᱵᱷᱮᱜᱟᱨ ᱪᱤᱛᱟᱹᱨ ᱵᱮᱱᱟᱣ ᱪᱮᱫ ᱠᱮᱜ ᱞᱮᱭᱟ ᱢᱟᱲᱟᱝ ᱦᱤᱞᱳᱜ ᱩᱱᱤ ᱵᱮᱥ ᱵᱟᱭ ᱜᱟᱱ ᱞᱮᱱᱟ ᱫᱚᱥᱟᱨ ᱦᱤᱞᱳᱜ ᱩᱱᱤ ᱵᱮᱥ ᱵᱟᱭ ᱜᱟᱱ ᱞᱮᱱᱟ ᱠᱟᱹᱡ ᱠᱟᱹᱡ ᱛᱮ ᱫᱤᱱ ᱫᱤᱱ ᱛᱮ ᱪᱮᱫ ᱤᱫᱤᱭᱮᱱᱟᱞᱮ ᱤᱱᱟᱹ ᱛᱟᱭᱚᱢ ᱚᱱᱟ ᱪᱤᱛᱟᱹᱨ ᱠᱟᱹᱡ ᱠᱟᱹᱡ ᱛᱮ ᱢᱤᱫ ᱫᱤᱱ ᱦᱤᱞᱳᱜ ᱩᱱᱟᱹᱜ ᱵᱮᱥ ᱵᱮᱱᱟᱣᱮᱱᱟ ᱡᱟᱦᱟᱸ ᱞᱮᱠᱟ ᱚᱱᱟ ᱪᱤᱛᱟᱹᱨ ᱧᱮᱞ ᱛᱮ ᱟᱡ ᱡᱟᱦᱟᱸ ᱞᱮᱠᱟ ᱪᱤᱛᱟᱹᱨ ᱧᱮᱞ ᱛᱟᱦᱮᱱᱟ ᱵᱮᱱᱟᱣ ᱛᱟᱦᱮᱱᱟᱭ ᱥᱮ ᱚᱱᱟ ᱧᱮᱞ ᱛᱮ ᱟᱞᱮ ᱟᱹᱰᱤ ᱨᱟᱹᱥᱠᱟᱹᱞᱮ ᱵᱩᱡᱷᱟᱹᱣ ᱛᱟᱦᱮᱱᱟ ᱢᱤᱫ ᱫᱤᱱ ᱦᱤᱞᱳᱜ ᱚᱱᱠᱟ ᱜᱮ ᱟᱞᱮ ᱦᱚᱸ ᱪᱤᱛᱟᱹᱨ ᱞᱮ ᱵᱮᱱᱟᱣ ᱠᱮᱜᱼᱟ ᱟᱞᱮᱭᱟᱜ ᱪᱤᱛᱟᱹᱨ ᱧᱮᱞ ᱛᱮ ᱟᱡ ᱦᱚᱸ ᱩᱱᱟᱹᱜ ᱮ ᱨᱟᱹᱥᱠᱟᱹᱭᱮᱱᱟᱭ ᱡᱮ ᱤᱧᱤᱧ ᱪᱮᱫ ᱠᱮᱜ ᱠᱚᱣᱟ ᱟᱠᱚ ᱦᱚᱸᱠᱚ ᱪᱮᱫ ᱮᱱᱟ ᱮᱱᱠᱷᱟᱱ ᱩᱱᱤᱜᱮ ᱟᱞᱮᱭᱤᱡ ᱮᱦᱚᱵ ᱠᱟᱹᱨᱤᱜᱚᱞ ᱫᱚ ᱮᱱᱠᱷᱟᱱ ᱪᱤᱛᱟᱹᱨ ᱵᱮᱱᱟᱣ ᱵᱮᱱᱟᱣ ᱛᱮ ᱱᱤᱛᱚᱜ ᱫᱚ ᱟᱞᱮ ᱫᱚ ᱡᱟᱦᱟᱸ ᱡᱟᱭᱜᱟ ᱨᱮ ᱡᱟᱦᱟᱸᱱᱟᱜ ᱪᱤᱛᱟᱹᱨ ᱵᱮᱱᱟᱣ ᱠᱚ ᱮᱢᱟ ᱞᱮᱭᱟ ᱡᱟᱦᱟᱸ ᱪᱤᱛᱟᱹᱨ ᱜᱮᱠᱚ ᱮᱢᱟ ᱞᱮᱭᱟ ᱚᱱᱟ ᱜᱮᱞᱮ ᱵᱮᱱᱟᱣ ᱫᱟᱲᱮᱭᱟᱜᱼᱟ ᱡᱟᱦᱟᱸ ᱞᱮᱠᱟ ᱢᱚᱱᱮᱨᱮ ᱛᱟᱦᱮᱱᱟ ᱚᱱᱠᱟᱜᱮ ᱪᱤᱛᱟᱹᱨ ᱦᱚᱸᱞᱮ ᱵᱮᱱᱟᱣ ᱫᱟᱲᱮᱭᱟᱜᱼᱟ ᱢᱤᱫ ᱫᱷᱟᱣ ᱡᱩᱫᱤᱢ ᱪᱮᱫ ᱞᱮᱱᱠᱷᱟᱱ ᱪᱤᱛᱹᱨ ᱵᱮᱱᱟᱣ ᱫᱚ ᱟᱹᱰᱤ ᱟᱞᱜᱟ ᱜᱮᱭᱟ ᱡᱟᱦᱟᱱᱟᱜ ᱥᱤᱱᱟᱨᱤ ᱠᱚᱦᱚᱸ ᱡᱮᱢᱚᱱ ᱚᱱᱟᱦᱚᱸ ᱪᱤᱛᱟᱹᱨ ᱵᱮᱱᱟᱣ ᱫᱚ ᱟᱹᱰᱤ ᱟᱞᱜᱟ ᱜᱮ ᱦᱩᱭᱩᱜᱼᱟ